ᱥᱮᱫᱟᱭ ᱫᱚ ᱟᱞᱮ ᱵᱤᱫᱟᱹᱞ ᱫᱚ ᱟᱹᱰᱤ ᱟᱸᱴ ᱜᱮᱞᱮ ᱮᱱᱮᱡ ᱥᱮᱨᱮᱧᱮᱫ ᱛᱟᱦᱮᱱᱟ ᱟᱹᱰᱤ ᱨᱟᱹᱥᱠᱟᱹ ᱨᱮᱞᱮ ᱛᱟᱦᱮᱸᱠᱟᱱᱟ ᱟᱞᱮ ᱵᱤᱫᱟᱹᱞ ᱨᱮᱱ ᱫᱚ ᱟᱨ ᱱᱮᱛᱟᱨ ᱠᱟᱛᱮ ᱠᱩᱲᱤ ᱜᱤᱫᱽᱨᱟᱹ ᱠᱚᱲᱟ ᱜᱤᱫᱽᱨᱟᱹ ᱱᱚᱜᱼᱚᱭ ᱯᱟᱛ ᱯᱟᱛᱟᱼᱪᱷᱟᱛᱟ ᱨᱮᱦᱚᱸ ᱯᱟᱛᱟᱼᱪᱷᱟᱛᱟ ᱦᱚᱸ ᱟᱞᱮ ᱫᱚ ᱮᱱᱛᱮᱫ ᱥᱮᱫᱟᱭ ᱫᱚ ᱵᱩᱜᱤ ᱛᱮᱞᱮ ᱫᱟᱬᱟᱱ ᱠᱟᱱ ᱛᱟᱦᱮᱱ ᱛᱚ ᱱᱮᱛᱟᱨ ᱠᱚ ᱢᱟ ᱫᱟᱬᱟ ᱜᱮ ᱵᱟᱝᱠᱚ ᱫᱟᱬᱟᱱ ᱠᱟᱱ ᱦᱟᱱᱮ ᱦᱟᱱᱟ ᱠᱷᱟᱹᱞᱤ ᱯᱟᱛᱟᱼᱪᱷᱟᱛᱟ ᱦᱚᱸ ᱩᱱᱟᱹᱜ ᱫᱚ ᱵᱟᱠᱚ ᱮᱱᱮᱡ ᱥᱮᱨᱮᱧ ᱮᱫᱟ ᱥᱮᱫᱟᱭ ᱠᱚ ᱞᱮᱠᱟ ᱫᱚ ᱵᱟᱠᱷᱟᱱ ᱥᱮᱫᱟᱭ ᱫᱚ ᱯᱟᱛᱟᱼᱪᱷᱟᱛᱟ ᱟᱵᱚ ᱦᱚᱲ ᱜᱤᱫᱽᱨᱟᱹ ᱱᱮᱛᱟᱨ ᱠᱚ ᱢᱟ ᱦᱟᱱᱮ ᱦᱚᱲ ᱥᱟᱢᱟᱡᱽ ᱢᱟᱠᱚ ᱟᱫ ᱤᱫᱤᱭᱮᱫ ᱠᱟᱱ ᱯᱟᱛᱟ ᱦᱚᱸ ᱵᱟᱠᱚ ᱮᱱᱮᱡ ᱠᱟᱱᱟ ᱵᱟᱦᱟ ᱥᱚᱨᱦᱟᱭ ᱦᱚᱸ ᱵᱟᱝ ᱵᱟᱦᱟ ᱦᱚᱸ ᱚᱱᱮ ᱢᱤᱫᱼᱵᱟᱨ ᱫᱤᱱ ᱠᱚ ᱮᱱᱮᱡ ᱠᱟᱱᱟ ᱚᱱᱮ ᱦᱟᱺᱰᱤ ᱧᱩ ᱛᱮᱜᱮ ᱠᱚ ᱠᱟᱴᱟᱣᱮᱫ ᱠᱟᱱ ᱫᱤᱱ ᱢᱟ ᱟᱨ ᱮᱸᱜ ᱵᱟᱯᱞᱟ ᱠᱚᱨᱮ ᱦᱚᱸ ᱠᱷᱟᱹᱞᱤ ᱰᱤᱡᱮ ᱵᱚᱠᱥᱫᱤᱭᱮ ᱠᱚ ᱮᱱᱮᱡ ᱠᱟᱱ ᱱᱮᱴᱟᱨ ᱠᱚ ᱜᱤᱫᱽᱨᱟᱹ ᱢᱟ ᱟᱫᱚ ᱱᱮᱛᱟᱨ ᱠᱚᱫᱚ ᱠᱷᱟᱹᱞᱤ ᱰᱤᱡᱮ ᱫᱤᱭᱮ ᱠᱚ ᱮᱱᱮᱡ ᱠᱟᱱᱟ ᱟᱵᱚ ᱦᱚᱲ ᱥᱚᱢᱟᱡᱽ ᱫᱚᱠᱚ ᱟᱫ ᱤᱫᱤᱭᱮᱫᱟ ᱛᱩᱢᱫᱟᱜ ᱴᱟᱢᱟᱠ ᱫᱤᱠ ᱫᱤᱭᱮ ᱠᱚ ᱮᱱᱮᱡ ᱞᱮᱱᱠᱷᱟᱱ ᱟᱵᱚ ᱦᱚᱲ ᱥᱚᱢᱟᱡᱽ ᱱᱚᱜᱼᱚᱭ ᱜᱤᱫᱽᱨᱟᱹ ᱠᱚᱠᱚ ᱧᱮᱞ ᱠᱮᱭᱟ ᱱᱚᱜᱼᱚᱭ ᱱᱚᱣᱟ ᱫᱚ ᱟᱞᱮ ᱦᱚᱲ ᱥᱚᱢᱟᱡᱽ ᱠᱟᱱᱟ ᱟᱹᱰᱤ ᱨᱟᱹᱥᱠᱟᱹ ᱠᱚ ᱵᱩᱡᱷᱟᱹᱣ ᱠᱮᱭᱟ ᱜᱤᱫᱽᱨᱟᱹ ᱦᱚᱸ ᱛᱟᱨᱢᱟᱱᱮ ᱫᱤᱠᱩ ᱛᱮᱠᱚ ᱤᱫᱤᱭᱮᱫ ᱠᱟᱱ ᱰᱤᱡᱮ ᱛᱷᱟᱢᱟ ᱟᱵᱚ ᱦᱚᱲ ᱥᱚᱢᱟᱡᱽ ᱛᱟᱦᱮᱸᱞᱮᱱ ᱠᱷᱟᱱ ᱛᱤᱱᱟᱹᱜ ᱨᱟᱹᱥᱠᱟᱹ